ᱟᱞᱮ ᱟᱛᱳᱨᱮ ᱠᱚᱞ ᱦᱚᱸ ᱢᱮᱱᱟᱜ ᱟᱠᱟᱫᱟ ᱠᱩᱧ ᱦᱚᱸ ᱢᱮᱱᱟᱜ ᱟᱠᱟᱫᱟ ᱟᱞᱮ ᱫᱚ ᱠᱩᱧ ᱫᱚ ᱵᱟᱝᱞᱮ ᱵᱮᱵᱚᱦᱟᱨᱟ ᱠᱚᱞ ᱞᱮ ᱵᱮᱵᱚᱦᱟᱨᱟ ᱠᱚᱞ ᱠᱷᱚᱱ ᱜᱮ ᱧᱩ ᱫᱟᱜ ᱰᱟᱹᱵᱽᱨᱟᱹᱜ ᱫᱟᱜ ᱛᱷᱟᱹᱨᱤ ᱵᱟᱹᱴᱤ ᱫᱟᱜ ᱚᱸᱰᱮ ᱠᱷᱚᱱ ᱜᱮᱞᱮ ᱤᱫᱤᱭᱟ ᱠᱚᱞ ᱠᱷᱚᱱ ᱜᱮ ᱠᱚᱞ ᱨᱟᱹᱯᱩᱫ ᱞᱮᱱ ᱠᱷᱟᱱ ᱢᱟᱡᱷᱮ ᱢᱟᱡᱷᱮ ᱜᱟᱰᱟ ᱞᱮ ᱪᱟᱞᱟᱜ ᱜᱮᱭᱟ ᱜᱟᱰᱟ ᱨᱮᱞᱮ ᱰᱟᱹᱵᱽᱨᱟᱹᱜ ᱜᱮᱭᱟ ᱟᱨ ᱛᱷᱟᱹᱨᱤ ᱵᱟᱹᱴᱤ ᱡᱚᱛᱚ ᱠᱤᱪᱷᱩᱜᱮ ᱚᱸᱰᱮ